ᱦᱮᱞᱳ ᱠᱟᱥᱴᱚᱢᱟᱨ ᱥᱟᱨᱵᱷᱤᱥ ᱤᱧᱟᱜ ᱯᱮᱱ ᱠᱟᱨᱰ ᱛᱮᱭᱟᱨ ᱟᱠᱟᱱᱟ ᱥᱮ ᱵᱟᱝᱟ ᱚᱱᱟ ᱨᱮᱱᱟᱜ ᱮᱯᱞᱟᱭ ᱨᱮᱱᱟᱜ ᱥᱴᱮᱴᱟᱥ ᱚ ᱪᱮᱠ ᱫᱟᱲᱮᱭᱟᱜ ᱟᱹᱧ ᱥᱮ ᱵᱟᱝ ᱤᱧᱟᱹᱜ ᱮᱠᱱᱳᱞᱚᱡᱽᱢᱮᱱᱴ ᱱᱟᱢᱵᱟᱨ ᱫᱚ ᱦᱩᱭᱩᱜ ᱠᱟᱱᱟ ᱮᱭᱤᱪ ᱴᱤ ᱴᱤ ᱯᱤ ᱮᱥ ᱰᱟᱵᱽᱞᱤᱭᱩ ᱰᱟᱵᱽᱞᱤᱭᱩ ᱰᱟᱵᱽᱞᱤᱭᱩ ᱰᱚᱴ ᱚᱱᱞᱟᱭᱤᱱ ᱥᱮᱞᱨᱤ ᱰᱚᱴ ᱠᱚᱢ ᱤᱧᱟᱹᱜ ᱡᱚᱱᱚᱢ ᱛᱟᱹᱨᱤᱠᱷ ᱫᱚ ᱦᱩᱭᱩᱜ ᱠᱟᱱᱟ ᱫᱩ ᱟᱴ ᱩᱱᱤᱥᱥᱚ ᱱᱚᱵᱽᱵᱮ